ᱦᱮᱞᱳ ᱦᱮᱸ ᱟᱢᱟᱜ ᱨᱮᱥᱛᱳᱨᱟ ᱫᱚᱠᱟᱱᱨᱮ ᱡᱟᱦᱟᱱᱟᱜ ᱡᱚᱢᱟᱜ ᱠᱚ ᱢᱮᱱᱟᱜᱼᱟ ᱛᱚ ᱡᱟ ᱵᱤᱵᱷᱤᱱᱱᱚ ᱨᱚᱠᱚᱢᱟᱜ ᱫᱟᱠᱟ ᱮᱭ ᱦᱟᱹᱠᱩ ᱩᱛᱩ ᱡᱤᱞ ᱩᱛᱩ ᱮᱭ ᱡᱮᱢᱚᱱ ᱪᱟᱣᱢᱤᱱ ᱮᱜᱽᱨᱳᱞ ᱛᱟᱯᱚᱨᱮ ᱠᱮᱨᱤ ᱯᱷᱮᱨᱤ ᱦᱮᱨᱤ ᱯᱷᱮᱨᱤ ᱡᱟᱦᱟᱸ ᱠᱚ ᱡᱚᱢᱟᱜ ᱠᱚ ᱢᱮᱱᱟᱜ ᱟᱠᱟᱫᱟ ᱢᱤᱫᱴᱮᱱ ᱴᱮᱵᱤᱞ ᱨᱮ ᱡᱚᱠᱷᱚᱱ ᱥᱟᱡᱟᱣ ᱦᱩᱭᱩᱜᱼᱟ ᱟᱫᱚ ᱢᱤᱫᱴᱮᱱ ᱴᱮᱵᱤᱞ ᱜᱮ ᱤᱧᱤᱧ ᱵᱩᱠ ᱮᱫᱟ ᱚᱱᱟᱜᱮ ᱵᱚᱞᱮ ᱟᱢᱟᱝ ᱪᱮᱫ ᱚᱯᱷᱨ ᱢᱮᱱᱟᱜ ᱟᱠᱟᱫᱟ ᱡᱩᱫᱤᱢ ᱞᱟᱹᱭ ᱵᱟᱲᱟᱭ ᱦᱚᱪᱚ ᱠᱤᱧᱟ ᱟᱹᱰᱤ ᱱᱟᱯᱟᱭ ᱠᱚᱜᱼᱟ ᱦᱮᱸ ᱦᱮᱸ ᱚ ᱴᱷᱤᱠ ᱜᱮᱭᱟ ᱴᱷᱤᱠ ᱜᱮᱭᱟ ᱦᱳᱭ ᱚᱱᱟ ᱠᱟᱛᱷᱟ ᱜᱮ ᱵᱟᱲᱟᱭ ᱧᱟᱢᱮᱫ ᱛᱟᱦᱮᱸ ᱠᱟᱱᱟ